ᱫᱷᱚᱨᱚᱢ ᱛᱮ ᱟᱵᱚ ᱵᱚᱱ ᱢᱤᱫᱚᱜᱼᱟ ᱡᱟᱦᱟᱸ ᱞᱮᱠᱟ ᱡᱟᱦᱟᱸ ᱡᱟᱭᱜᱟ ᱨᱮ ᱥᱮ ᱡᱟᱦᱟᱸ ᱴᱚᱴᱷᱟ ᱨᱮᱱ ᱜᱮ ᱦᱚᱲᱮᱭ ᱛᱟᱦᱮᱱ ᱢᱟᱭ ᱤᱱᱟᱹ ᱠᱷᱟᱱ ᱩᱱᱤ ᱡᱩᱫᱤ ᱵᱚᱸᱜᱟ ᱵᱩᱨᱩ ᱡᱩᱫᱤ ᱟᱵᱚᱣᱟᱜ ᱟᱵᱚᱨᱮᱱ ᱵᱚᱸᱜᱟ ᱵᱩᱨᱩ ᱛᱮᱜᱮ ᱢᱤᱫᱚᱜᱼᱟᱭ ᱛᱟᱦᱚᱞᱮ ᱠᱷᱟᱱ ᱟᱵᱚᱣᱟᱜ ᱵᱚᱸᱜᱟ ᱵᱩᱨᱩ ᱪᱷᱩᱸᱛ ᱪᱷᱟᱹᱴᱭᱟᱹᱨ ᱡᱟᱦᱟᱸᱞᱮᱠᱟ ᱢᱮᱱᱟᱜ ᱛᱟᱵᱚᱱᱟ ᱨᱟᱭ ᱨᱤᱛ ᱠᱟᱞᱪᱟᱨ ᱤᱱᱟᱹ ᱠᱷᱟᱱ ᱟᱵᱚᱣᱟᱜ ᱢᱤᱫ ᱵᱚᱸᱜᱟ ᱵᱩᱨᱩ ᱨᱮ ᱡᱟᱦᱟᱸᱞᱮᱠᱟ ᱢᱤᱫ ᱥᱚᱸᱜᱮ ᱛᱮᱵᱚᱱ ᱵᱚᱸᱜᱟ ᱵᱩᱨᱩᱭᱟ ᱵᱚᱸᱜᱟ ᱵᱩᱨᱩ ᱛᱟᱭᱱᱚᱢ ᱟᱵᱚ ᱢᱤᱫ ᱥᱚᱸᱜᱮ ᱛᱮᱵᱚᱱ ᱡᱚᱢᱟ ᱛᱟᱦᱚᱞᱮ ᱠᱷᱟᱱ ᱩᱱᱤ ᱡᱟᱦᱟᱸ ᱴᱚᱴᱷᱟ ᱨᱮᱱ ᱜᱮ ᱦᱚᱲᱮᱭ ᱛᱟᱦᱮᱱ ᱢᱟ ᱟᱡ ᱮ ᱦᱤᱡᱩᱜᱼᱟᱭ ᱦᱮᱡ ᱠᱟᱛᱮ ᱨᱮᱦᱚᱸ ᱟᱡ ᱡᱟᱦᱟᱸ ᱟᱡ ᱦᱚᱸ ᱚᱱᱠᱟ ᱵᱚᱸᱜᱟ ᱵᱩᱨᱩᱣᱟᱜᱼᱟᱭ ᱛᱟᱦᱚᱞᱮ ᱤᱱᱟᱹ ᱠᱷᱟᱱ ᱟᱵᱚᱣᱟᱜ ᱢᱤᱫ ᱛᱮ ᱩᱱᱤ ᱡᱩᱢᱤᱫ ᱛᱮ ᱵᱟᱫᱽᱫᱷᱚᱜᱼᱟᱭ ᱟᱨ ᱟᱵᱚ ᱵᱚᱸᱜᱟ ᱵᱩᱨᱩ ᱨᱮᱦᱚᱸ ᱢᱤᱫ ᱥᱚᱸᱜᱮ ᱛᱮ ᱡᱩᱢᱤᱫ ᱠᱟᱛᱮ ᱢᱤᱫ ᱥᱚᱸᱜᱮ ᱛᱮᱵᱚᱱ ᱰᱟᱠᱟᱣ ᱫᱟᱲᱮᱣᱟᱠᱚᱣᱟ ᱟᱨ ᱵᱷᱟᱹᱞᱤ ᱵᱷᱟᱹᱞᱤ ᱠᱟᱛᱮᱫ ᱚᱱᱠᱟ ᱵᱷᱟᱵᱛᱮ ᱟᱵᱚ ᱫᱚ ᱡᱩᱢᱤᱫᱚᱜᱼᱟ ᱵᱚᱱ ᱫᱷᱚᱨᱚᱢ ᱛᱟᱞᱟ ᱛᱮᱠᱷᱟᱱ ᱫᱚ ᱟᱨ ᱫᱷᱚᱨᱚᱢ ᱢᱟᱱᱟᱣ ᱞᱟᱹᱜᱤᱫ ᱛᱮ ᱤᱱᱟᱹ ᱠᱷᱟᱱ ᱟᱵᱚ ᱯᱟᱹᱨᱤᱥ ᱵᱟ ᱡᱟᱛᱤ ᱠᱷᱮᱛᱨᱮ ᱨᱮᱫᱩᱧ ᱢᱮᱱᱟ ᱡᱟᱦᱟᱸᱞᱮᱠᱟ ᱫᱷᱚᱨᱚᱢ ᱡᱟᱦᱟᱸᱛᱤᱱᱟᱹᱜ ᱪᱚᱨᱪᱟᱭᱟᱵᱚᱱ ᱟᱨ ᱡᱟᱦᱟᱸᱞᱮᱠᱟ ᱵᱚᱱ ᱢᱟᱱᱟᱣ ᱩᱱᱟᱹᱜ ᱜᱮ ᱟᱵᱚ ᱫᱷᱚᱨᱚᱢ ᱵᱚᱱ ᱢᱟᱱᱟᱣ ᱤᱫᱤ ᱫᱟᱲᱮᱭᱟᱜᱼᱟ ᱟᱨ ᱫᱷᱚᱨᱚᱢ ᱨᱮᱱᱟᱜ ᱡᱟᱦᱟᱸ ᱛᱤᱱᱟᱹᱜ ᱜᱮ ᱠᱟᱹᱢᱤ ᱠᱟᱹᱥᱱᱤ ᱛᱟᱦᱮᱱᱟ ᱡᱟᱦᱟᱸᱞᱮᱠᱟ ᱵᱚᱸᱜᱟ ᱵᱩᱨᱩ ᱡᱩᱫᱤᱧ ᱢᱮᱱᱟ ᱡᱮ ᱵᱟᱦᱟ ᱵᱚᱸᱜᱟ ᱠᱚᱨᱮᱱᱟᱜ ᱜᱮ ᱤᱱᱟᱹᱠᱷᱟᱱ ᱩᱢ ᱢᱟᱦᱟ ᱩᱢ ᱢᱟᱦᱟ ᱨᱮᱱᱟᱜ ᱡᱟᱦᱟᱸᱛᱤᱱᱟᱹᱜ ᱠᱟᱹᱢᱤ ᱠᱟᱹᱥᱱᱤ ᱛᱟᱦᱮᱱᱟ ᱛᱟᱦᱚᱞᱮ ᱚᱱᱟ ᱫᱤᱱ ᱦᱤᱞᱳᱜ ᱡᱚᱛᱚ ᱠᱚ ᱜᱚᱲᱚᱼᱜᱚᱯᱚᱲᱚ ᱠᱟᱛᱮ ᱟᱵᱚ ᱵᱚᱱ ᱢᱤᱫ ᱫᱟᱲᱮ ᱢᱤᱫᱚᱜ ᱠᱟᱱᱟ ᱡᱟᱦᱟᱸ ᱞᱮᱠᱟ ᱵᱚᱸᱜᱟ ᱵᱩᱨᱩ ᱩᱢ ᱢᱟᱦᱟ ᱨᱮ ᱟᱨ ᱥᱟᱨᱫᱤ ᱢᱟᱦᱟ ᱨᱮ ᱡᱟᱞᱮ ᱢᱟᱦᱟ ᱨᱮ ᱛᱚ ᱥᱮ ᱨᱚᱠᱚᱢ ᱜᱮ ᱟᱵᱚ ᱵᱚᱸᱜᱟ ᱵᱩᱨᱩ ᱨᱮ ᱢᱟᱱᱮ ᱢᱤᱫᱚᱜ ᱞᱟᱹᱠᱛᱤᱜ ᱛᱟᱵᱚᱱᱟ ᱱᱚᱣᱟ ᱫᱚ ᱟᱵᱚ ᱤᱱᱟᱹ ᱫᱷᱚᱨᱚᱢ ᱛᱮᱵᱚᱱ ᱢᱤ ᱫᱟᱲᱮᱭᱟᱜᱼᱟ